ᱢᱮᱱᱮᱫᱟᱹᱞᱤᱧ ᱪᱮᱫ ᱟᱸᱡᱚᱢ ᱟᱠᱟᱫᱟᱹᱞᱤᱧ ᱪᱮᱫ ᱯᱩᱨᱩᱞᱤᱭᱟᱹ ᱯᱚᱱᱚᱛ ᱨᱮ ᱢᱟᱱᱮ ᱟᱭᱢᱟ ᱟᱹᱰᱤ ᱡᱚᱢᱟᱜ ᱪᱮᱫ ᱞᱮᱠᱟ ᱯᱮ ᱡᱚᱢ ᱧᱩᱭᱟ ᱪᱮᱫ ᱞᱮᱠᱟ ᱯᱮ ᱵᱩᱨᱩ ᱨᱮᱭᱟᱜ ᱪᱮᱫ ᱞᱮᱠᱟ ᱢᱟᱱᱮ ᱟᱯᱮ ᱯᱮ ᱡᱚᱢ ᱵᱟᱲᱟᱭᱟ ᱚᱱᱟ ᱠᱚ ᱠᱟᱹᱴᱤᱡ ᱞᱟᱹᱭᱟᱞᱤᱧ ᱵᱮᱱ ᱥᱮ ᱦᱮᱸ ᱦᱮᱸ ᱚᱱᱟ ᱜᱮ

ᱟᱫᱚ ᱦᱮᱸ ᱟᱨ ᱦᱮᱸ ᱟᱨᱚ ᱫᱚᱢᱮ ᱜᱟᱱᱞᱮ ᱟᱸᱡᱚᱢ ᱵᱟᱲᱟᱣ ᱟᱠᱟᱫᱟ ᱡᱮ ᱪᱮᱫ ᱞᱮᱠᱟ ᱢᱮᱱᱟᱜᱼᱟ ᱟᱯᱮᱥᱮᱫ ᱡᱚᱢᱟᱜ ᱠᱚ ᱢᱟᱱᱮ ᱚᱱᱠᱟ ᱡᱚ ᱵᱤᱞᱤ ᱠᱚ ᱢᱟᱱᱮ

ᱦᱮᱸ ᱛᱚ ᱟᱞᱮ ᱦᱚᱸ ᱫᱚᱢᱮ ᱡᱚᱢ ᱵᱩᱡᱷᱟᱹᱣ ᱞᱮᱭᱟ ᱞᱟᱹᱭᱟᱠᱚ ᱡᱮ ᱱᱚᱛᱮ ᱨᱮ ᱱᱚᱝᱠᱟ ᱡᱚᱢᱟᱜ ᱢᱮᱱᱟᱜᱼᱟ ᱟᱲᱟᱜ ᱥᱟᱠᱟᱢ ᱠᱚ ᱟᱫᱚ ᱟᱞᱮ ᱦᱚᱸ ᱪᱟᱞᱟᱜ ᱵᱩᱡᱷᱟᱹᱣ ᱞᱮᱭᱟ ᱡᱮ ᱵᱩᱨᱩ ᱥᱮᱫ ᱞᱟᱹᱭᱟᱠᱚ ᱵᱟᱝ ᱢᱟ ᱱᱚᱣᱟ ᱠᱚ ᱡᱚᱢᱟᱜ ᱢᱮᱱᱟᱜᱼᱟ ᱟᱹᱰᱤ ᱜᱟᱱ ᱟᱭᱢᱟ ᱡᱟᱦᱟᱸ ᱞᱮᱠᱟᱱᱟᱜ ᱢᱟᱱᱮ ᱵᱟᱝ ᱞᱮ ᱧᱮᱞ ᱟᱠᱟᱜᱼᱟ ᱚᱱᱟ ᱠᱚ ᱧᱮᱞ ᱥᱟᱱᱟ ᱞᱮᱭᱟ ᱢᱮᱱᱟᱠᱚ ᱵᱩᱨᱩ ᱨᱮ ᱟᱹᱰᱤ ᱵᱷᱟᱹᱞᱤ ᱵᱷᱟᱹᱞᱤ ᱡᱟᱭᱜᱟ ᱦᱚᱸ ᱢᱮᱱᱟᱜᱼᱟ ᱟᱨ ᱚᱱᱠᱟ ᱟᱲᱟᱜ ᱥᱟᱠᱟᱢ ᱠᱚᱦᱚᱸ ᱟᱨ ᱟᱨᱚ ᱪᱮᱫ ᱠᱚ ᱛᱟᱨᱚᱵ ᱠᱚ ᱠᱟᱛᱷᱟᱡ ᱢᱮᱱᱟᱜᱼᱟ ᱥᱮ ᱪᱮᱫ ᱦᱮᱸ ᱚᱱᱟ ᱜᱮ ᱟᱫᱚ ᱢᱮᱱᱮᱫ ᱛᱟᱦᱮᱱᱟᱞᱤᱧ ᱡᱮ ᱚᱱᱟ ᱠᱚᱨᱮ ᱪᱮᱫ ᱠᱚ ᱟᱸᱡᱚᱢ ᱟᱠᱟᱫᱟᱹᱞᱤᱧ ᱦᱚᱲᱟᱜ ᱢᱚᱪᱟ ᱠᱚᱨᱮ ᱜᱮ ᱟᱹᱞᱤᱧ ᱫᱚ ᱵᱟᱠᱷᱟᱡ ᱪᱤᱠᱟᱹ ᱛᱮᱞᱤᱧ ᱵᱟᱲᱟᱭᱟ ᱦᱮᱸ ᱟᱫᱚ ᱚᱱᱟ ᱠᱚᱜᱮ ᱟᱨ ᱥᱤᱧ ᱟᱲᱟᱜ ᱠᱚ ᱩᱛᱩ ᱠᱚ ᱵᱷᱟᱹᱡᱤ ᱠᱚ ᱵᱷᱟᱹᱞᱤ ᱥᱤᱵᱤᱞᱟ ᱚᱱᱟ ᱡᱟᱞᱟ ᱦᱮᱸ ᱚᱱᱟ ᱠᱚᱜᱮ ᱡᱚᱢ ᱵᱩᱡᱷᱟᱹᱣ ᱞᱮ ᱡᱟᱞᱟ ᱢᱮᱱᱟᱞᱮ ᱦᱚᱸ ᱪᱟᱞᱟᱜ ᱟᱞᱮ ᱵᱩᱨᱩ ᱫᱤᱥᱚᱢ ᱪᱮᱫ ᱞᱮᱠᱟ ᱧᱮᱞ ᱟᱹᱜᱩ ᱦᱩᱭᱩᱜᱼᱟ ᱦᱮᱸ ᱛᱚ ᱟᱨ ᱱᱮᱛᱟᱨ ᱫᱚ ᱪᱮᱫ ᱞᱮᱠᱟ ᱦᱮᱸ ᱜᱮᱛᱚ ᱚᱱᱟ ᱠᱚᱜᱮ ᱟᱫᱚ ᱯᱟᱞᱦᱟ ᱫᱚ ᱧᱮᱞ ᱢᱮ ᱡᱚᱢᱟᱜ ᱠᱟᱱ ᱜᱮᱭᱟ ᱥᱮ ᱚᱱᱟ ᱜᱮ ᱛᱟᱵᱚᱱ ᱟᱵᱚᱣᱟᱜ ᱫᱚ ᱦᱮᱸ ᱦᱮᱸ ᱵᱟᱝ ᱜᱮ ᱡᱚᱢᱟᱜ ᱠᱟᱱ ᱜᱮᱭᱟ ᱚᱱᱟ ᱫᱚ ᱪᱮᱫ ᱡᱚᱢ ᱞᱮᱠᱷᱟᱱ ᱫᱚ ᱟᱵᱚᱣᱟᱜ ᱢᱟᱱᱮ ᱦᱚᱲᱢᱚ ᱦᱚᱸ ᱵᱷᱟᱹᱞᱤ ᱛᱟᱦᱮᱱᱟ ᱚᱱᱟ ᱡᱚᱢ ᱞᱮᱠᱷᱟᱱ ᱫᱚ ᱢᱮᱱᱟᱠᱚ ᱵᱤᱱᱟᱹ ᱥᱟᱨ ᱨᱮᱭᱟᱜ ᱠᱟᱱᱟ ᱦᱮᱸ ᱥᱟᱨ ᱫᱤᱭᱮ ᱠᱚ ᱛᱳᱹᱭᱨᱤᱭᱮᱫᱟ ᱦᱮᱸ ᱦᱮᱸ ᱚᱱᱟ ᱡᱟᱞᱟ ᱜᱮ ᱟᱨ ᱟᱨᱚ ᱪᱮᱫ ᱠᱚ ᱢᱮᱱᱟᱜᱼᱟ ᱟᱨᱚ ᱚᱱᱠᱟ ᱡᱚ ᱡᱤᱱᱤᱥ ᱱᱤᱭᱮ ᱜᱮ ᱚ ᱦᱮᱸ ᱛᱳ ᱟᱨ ᱵᱟᱣᱞᱟ ᱠᱚᱫᱚ ᱪᱮᱫ ᱟᱹᱰᱤ ᱥᱤᱵᱤᱞ ᱛᱮ

ᱦᱮᱸ ᱚ ᱦᱮᱸ ᱛᱳ ᱛᱚᱵᱮ ᱚ ᱦᱮᱸ ᱛᱳ ᱪᱟᱞᱟᱜ ᱟᱞᱮ ᱩᱱᱨᱮᱞᱮ ᱯᱷᱳᱱᱟᱯᱮᱭᱟ ᱦᱮᱸ ᱵᱟᱲᱟᱭ ᱪᱚ ᱢᱮᱭᱟᱞᱤᱧ ᱯᱷᱳᱱ ᱠᱟᱛᱮᱫ ᱞᱤᱧ ᱡᱟᱱᱟᱣ ᱟᱵᱮᱱᱟ ᱡᱮ ᱱᱤᱭᱟᱹ ᱫᱤᱱ ᱦᱤᱞᱳᱜ ᱞᱤᱧ ᱪᱟᱞᱟᱜ ᱠᱟᱱᱟ ᱡᱮ ᱱᱚᱣᱟ ᱠᱚ ᱱᱚᱣᱟ ᱠᱚ ᱠᱷᱟᱣᱟᱣ ᱞᱤᱧᱟᱹ ᱯᱮᱥᱮ

ᱚᱱᱟ ᱜᱮ ᱦᱮᱸ ᱛᱳ ᱛᱚᱵᱮ ᱴᱷᱤᱠ ᱜᱮᱭᱟ ᱯᱷᱳᱱ ᱠᱟᱛᱮᱫ ᱵᱤᱱ ᱡᱟᱱᱟᱣ ᱵᱤᱱᱟᱹᱞᱤᱧ ᱦᱟᱸᱜ ᱟᱨ ᱦᱟᱸᱜ ᱪᱟᱞᱟᱜ ᱟᱞᱮ ᱦᱟᱸᱜ ᱩᱱᱨᱮ ᱡᱚᱛᱚ ᱠᱚᱜᱮ ᱦᱟᱸᱜ ᱟᱞᱮ ᱰᱷᱮᱨ ᱜᱟᱱ ᱜᱮᱞᱮ ᱪᱟᱞᱟᱜᱼᱟ ᱦᱟᱸᱜ ᱚ ᱦᱮᱸ ᱛᱳ ᱛᱚᱵᱮ ᱴᱷᱤᱠ ᱜᱮᱭᱟ ᱦᱮᱸ ᱦᱮᱸ ᱛᱳ